ᱤᱧᱟᱹᱜ ᱜᱚᱨᱵᱷᱚ ᱥᱮ ᱜᱚᱨᱚᱵ ᱫᱚ ᱦᱩᱭᱩᱜ ᱠᱟᱱᱟ ᱤᱧᱟᱹᱜ ᱚᱲᱟᱜ ᱫᱩᱣᱟᱹᱨ ᱤᱧ ᱟᱹᱰᱤᱜᱟᱱ ᱠᱟᱹᱢᱤ ᱠᱟᱛᱮᱫ ᱟᱹᱰᱤᱜᱟᱱ ᱠᱚᱥᱴᱚ ᱠᱟᱛᱮᱫ ᱜᱟᱹᱭ ᱰᱟᱝᱨᱟ ᱟᱹᱥᱩᱞ ᱠᱟᱛᱮᱫ ᱟᱹᱠᱷᱨᱤᱧ ᱠᱟᱛᱮᱫ ᱛᱟᱯᱚᱨᱮ ᱡᱟᱜᱤ ᱢᱩᱱᱤᱥ ᱠᱟᱹᱢᱤ ᱠᱟᱛᱮᱫ ᱫᱤᱱ ᱨᱟᱛ ᱠᱟᱹᱢᱤ ᱠᱟᱛᱮᱫ ᱯᱚᱭᱥᱟ ᱟᱨᱡᱟᱣ ᱠᱟᱛᱮᱫ ᱛᱮᱦᱤᱮ ᱦᱟᱹᱵᱤᱡ ᱛᱮ ᱚᱲᱟᱜ ᱤᱧ ᱡᱩᱛ ᱥᱟᱹᱛ ᱫᱟᱲᱮᱭ ᱟᱠᱟᱣᱫᱟ ᱟᱨ ᱱᱤᱭᱟᱹ ᱢᱚᱫᱷᱮᱨᱮ ᱦᱮᱱᱟᱜᱼᱟ ᱤᱧᱨᱮᱱ ᱜᱤᱫᱽᱨᱟᱹ ᱡᱟᱜᱤ ᱫᱚᱧ ᱯᱟᱲᱦᱟᱣ ᱩᱪᱩ ᱟᱠᱟᱫ ᱠᱤᱱᱟᱹ ᱱᱚᱣᱟᱦᱚᱸ ᱢᱤᱫᱴᱮᱱ ᱜᱚᱨᱚᱵᱽ ᱨᱮᱭᱟᱜ ᱵᱤᱥᱚᱭ ᱠᱟᱱᱟ ᱱᱚᱜᱚᱭᱱᱟ ᱠᱤᱱ ᱵᱟᱨᱭᱟ ᱡᱤᱱᱤᱥᱜᱤ ᱤᱧᱟᱹᱜ ᱢᱩᱞ ᱨᱮᱭᱟᱜ ᱜᱚᱨᱚᱵᱽ ᱵᱤᱥᱚᱭ ᱫᱚ